ᱤᱧᱟᱹᱜ ᱯᱚᱱᱚᱛ ᱨᱮᱭᱟᱜ ᱧᱩᱛᱩᱢ ᱫᱚ ᱳᱰᱤᱥᱟ ᱯᱚᱱᱚᱛ

ᱤᱧ ᱫᱚ ᱱᱚᱣᱟ ᱡᱟᱦᱮᱨ ᱜᱟᱲ ᱨᱮᱜᱮ ᱵᱚᱸᱜᱟ ᱵᱳᱨᱳ ᱠᱚᱵᱚᱱ ᱥᱮᱵᱟᱭᱮᱫ ᱠᱚᱣᱟ

ᱥᱟᱶᱛᱟ ᱞᱮᱠᱟᱛᱮ ᱥᱟᱨᱱᱟ ᱫᱷᱚᱨᱚᱢ ᱦᱚᱲ ᱠᱚᱣᱟᱜ ᱫᱚ ᱵᱚᱸᱜᱟ ᱛᱷᱟᱱ ᱫᱚ ᱡᱟᱦᱮᱨ ᱜᱟᱲ ᱠᱟᱱᱟ ᱟᱵᱚᱨᱮᱱ ᱡᱚᱛᱚ ᱵᱚᱸᱜᱟ ᱱᱚᱣᱟ ᱡᱟᱦᱮᱨ ᱜᱟᱲ ᱨᱮᱜᱮ ᱵᱚᱱ ᱫᱮᱵᱟ ᱥᱮᱵᱟᱭᱮᱫ ᱠᱚᱣᱟ ᱫᱷᱚᱨᱚᱢ ᱵᱚᱸᱜᱟ ᱠᱚ ᱱᱚᱰᱮᱜᱮ ᱢᱮᱱᱟᱜ ᱟᱠᱟᱫ ᱠᱚᱣᱟ ᱚᱱᱟ ᱥᱟᱶᱛᱮ ᱢᱤᱫ ᱵᱟᱨ ᱥᱤᱢᱟᱹ ᱥᱟᱲᱮ ᱵᱚᱸᱜᱟ ᱦᱚᱸ ᱱᱚᱣᱟ ᱜᱟᱲ ᱨᱮᱱᱟᱝ

ᱥᱟᱦᱟ ᱯᱟᱦᱴᱟ ᱥᱮᱫ ᱨᱮ ᱩᱱᱠᱩ ᱠᱚᱞᱮ ᱨᱟᱠᱟᱵ ᱟᱠᱟᱫ ᱠᱚᱣᱟ ᱡᱟᱦᱟᱸ ᱛᱤᱱᱟᱹᱜ ᱜᱮ ᱥᱟᱱᱛᱟᱲ ᱥᱚᱢᱟᱡᱽ ᱨᱮ ᱵᱚᱸᱜᱟ ᱵᱳᱨᱳ ᱠᱚ ᱢᱮᱱᱟᱜᱼᱟ ᱡᱟᱦᱮᱨ ᱜᱟᱲ ᱨᱮ ᱚᱱᱟ ᱚᱠᱛᱚ ᱨᱮ ᱩᱱᱠᱩ ᱠᱚᱫᱚ ᱞᱮ ᱫᱮᱵᱟ ᱥᱮᱵᱟᱭᱮᱫ ᱠᱚᱣᱟ

ᱫᱮᱵᱟ ᱥᱮᱵᱟ ᱵᱚᱸᱜᱟ ᱵᱳᱨᱳ ᱦᱩᱭ ᱠᱟᱛᱮ

ᱚᱸᱰᱮ ᱜᱮᱞᱮ ᱜᱳᱰ ᱡᱚᱦᱟᱨ ᱢᱩᱪᱟᱹᱫ ᱨᱮᱫᱚ ᱚᱱᱟ ᱥᱟᱶᱛᱮ

ᱵᱟᱦᱟ ᱡᱚᱠᱷᱚᱱ ᱞᱮ ᱵᱚᱸᱜᱟᱭᱟ ᱩᱱ ᱡᱚᱦᱚᱜ ᱜᱮ

ᱡᱟᱦᱮᱨ ᱜᱟᱲ ᱛᱮᱫᱚ ᱠᱚ ᱥᱮᱱ ᱫᱟᱲᱮᱭᱟᱜᱼᱟ ᱚᱱᱟ ᱤᱫᱤ ᱛᱮ ᱵᱟᱦᱟ ᱵᱚᱸᱜᱟᱨᱮ ᱠᱩᱲᱤ ᱠᱚ ᱱᱟᱭᱠᱮ ᱮᱱᱮᱡ ᱥᱮᱨᱮᱧᱟᱛᱮ ᱡᱟᱦᱮᱨ ᱛᱮᱞᱮ ᱤᱫᱤᱭᱟ ᱟᱨ ᱦᱚᱸ ᱵᱚᱸᱜᱟ ᱵᱳᱨᱳ ᱠᱚ ᱦᱩᱭ ᱠᱟᱛᱮ ᱟᱠᱚ ᱦᱚᱸ ᱵᱟᱦᱟ ᱠᱚ ᱠᱚᱭ ᱠᱟᱛᱮ ᱚᱸᱰᱮ ᱠᱚ ᱜᱚᱰ ᱡᱚᱦᱟᱨ ᱛᱟᱨᱟᱜᱼᱟ ᱟᱨ ᱦᱚᱸ ᱮᱱᱮᱡ ᱮᱱᱮᱡ ᱛᱮᱜᱮ ᱱᱟᱭᱠᱮ ᱵᱟᱵᱟ ᱱᱟᱭᱠᱮ ᱟᱡᱟᱜ ᱚᱲᱟᱜ ᱛᱮᱞᱮ ᱟᱹᱜᱩᱭᱮ ᱥᱚᱢᱚᱭ ᱟᱛᱳ ᱠᱩᱲᱤ ᱠᱚᱫᱚ ᱱᱤᱡᱮᱨᱟᱜ ᱚᱲᱟᱜ ᱨᱮᱱᱟᱜ ᱪᱷᱟᱴᱠᱟ ᱨᱮ ᱡᱚᱛᱚ ᱦᱚᱲ ᱱᱟᱭᱠᱮ ᱵᱟᱵᱟ ᱟᱨ ᱚᱱᱟ ᱥᱟᱶᱛᱮ ᱡᱟᱦᱟᱸ ᱜᱮᱠᱚ ᱨᱩᱢ ᱟᱠᱟᱱ ᱢᱟᱨᱟᱝ ᱵᱩᱨᱩ ᱧᱩᱛᱩᱢ ᱛᱮ ᱡᱟᱦᱮᱨ ᱟᱭᱳ ᱧᱩᱛᱩᱢ ᱛᱮ ᱞᱤᱴᱟᱹ ᱢᱚᱬᱮ ᱠᱚ ᱜᱚᱸᱥᱟᱭ ᱧᱩᱛᱩᱢ ᱛᱮᱠᱚ ᱨᱩᱢ ᱟᱠᱟᱱ ᱩᱱᱠᱩ ᱠᱚ ᱡᱚᱛᱚ ᱡᱟᱸᱜᱟ ᱠᱚᱠᱚ ᱟᱹᱨᱩᱵ ᱠᱚᱣᱟ